ᱦᱮᱸ ᱥᱟᱱᱛᱟᱲᱤ ᱯᱟᱹᱨᱥᱤᱫᱚ ᱜᱤᱫᱽᱨᱟᱹᱠᱚ ᱥᱮᱬᱟ ᱞᱟᱹᱠᱛᱤ ᱠᱟᱱᱟ ᱪᱮᱫᱟᱜ ᱥᱮ ᱥᱟᱱᱛᱟᱲᱤ ᱯᱟᱹᱨᱥᱤᱫᱚ ᱱᱚᱣᱟ ᱫᱷᱟᱹᱨᱛᱤ ᱡᱟᱠᱟᱛ ᱨᱮᱭᱟᱜ ᱢᱟᱨᱮ ᱯᱟᱹᱨᱥᱤ ᱦᱩᱫᱟᱹᱠᱚ ᱢᱩᱫᱽᱨᱮᱱᱟᱜ ᱢᱤᱫ ᱢᱟᱨᱟᱝ ᱯᱟᱹᱨᱥᱤ ᱠᱟᱱᱟ ᱟᱨ ᱱᱚᱣᱟ ᱯᱟᱹᱨᱥᱤ ᱱᱟᱦᱟᱜᱫᱚ ᱥᱚᱝᱵᱤᱫᱷᱟᱱ ᱨᱮᱦᱚᱸ ᱥᱮᱞᱮᱫ ᱟᱠᱟᱱᱟ ᱱᱚᱣᱟ ᱥᱟᱱᱛᱟᱲᱤ ᱯᱟᱹᱨᱥᱤ ᱵᱟᱧᱪᱟᱣ ᱫᱯᱚᱦᱚᱭ ᱞᱟᱹᱜᱤᱫᱛᱮ ᱜᱤᱫᱽᱨᱟᱹ ᱠᱚᱜᱮ ᱢᱟᱲᱟᱝ ᱥᱮᱬᱟᱭ ᱞᱟᱹᱠᱛᱤ ᱠᱟᱱᱟ ᱪᱮᱫᱟᱜ ᱥᱮ ᱩᱱᱠᱚ ᱜᱤᱫᱽᱨᱟᱹᱠᱚ ᱥᱮᱬᱟ ᱞᱮᱠᱷᱟᱱ ᱦᱟᱯᱮᱱ ᱫᱤᱱᱨᱮ ᱩᱱᱠᱚᱨᱮᱱ ᱜᱤᱫᱽᱨᱟᱹᱠᱚ ᱥᱮᱬᱟᱭᱟ ᱱᱚᱝᱠᱟ ᱠᱟᱛᱮᱫ ᱱᱚᱣᱟ ᱫᱷᱟᱨᱟᱵᱟᱦᱤᱠᱚᱛᱟ ᱛᱟᱦᱮᱸᱞᱮᱱ ᱠᱷᱟᱱ ᱛᱚᱵᱮᱜᱮ ᱱᱚᱣᱟ ᱢᱚᱲᱩᱫ ᱥᱟᱱᱛᱟᱲᱤ ᱯᱟᱹᱨᱥᱤ ᱫᱷᱟᱹᱨᱛᱤ ᱡᱟᱠᱟᱛᱨᱮ ᱵᱟᱧᱪᱟᱣ ᱛᱟᱦᱮᱱᱟ ᱚᱱᱟ ᱞᱮᱠᱟᱛᱮ ᱮᱠᱟᱞᱛᱮᱜᱮ ᱜᱤᱫᱽᱨᱟᱹ ᱠᱚᱫᱚ ᱥᱟᱱᱛᱟᱲᱤ ᱯᱟᱹᱨᱥᱤ ᱥᱮᱬᱟ ᱞᱟᱹᱠᱛᱤ ᱠᱟᱱᱟ